ᱤᱧ ᱱᱤᱛᱳᱜ ᱢᱤᱫᱴᱟᱝ ᱱᱚᱣᱟ ᱮᱥᱯᱳᱴᱢᱮᱱᱴ ᱨᱮ ᱡᱚᱭᱮᱱ ᱨᱮᱭᱟᱜ ᱢᱮᱱᱟᱜ ᱛᱤᱧᱟᱹ ᱛᱚᱵᱮ ᱟᱫᱷᱟᱨ ᱛᱤᱧ ᱟᱯᱰᱮᱴ ᱦᱩᱭᱩᱜ ᱫᱚᱨᱠᱟᱨ ᱟᱫᱷᱟᱨ ᱛᱤᱧ ᱵᱟᱭ ᱟᱯᱰᱮᱴ ᱟᱠᱟᱱᱟ ᱚᱱᱟ ᱦᱤᱥᱟᱹᱵ ᱪᱤᱠᱟᱹ ᱛᱮ ᱚᱠᱟᱞᱮᱠᱟᱧ ᱟᱯᱰᱮᱴᱟ

ᱞᱟᱹᱭᱟᱹᱧ ᱢᱮ ᱟᱫᱷᱟᱨ ᱟᱫᱷᱟᱨ ᱥᱮᱵᱟ ᱠᱮᱱᱫᱨᱚ ᱪᱟᱞᱟᱣ ᱠᱟᱛᱮᱫ ᱚᱸᱰᱮ ᱛᱟᱞᱢᱟ ᱪᱟᱞᱟᱣ ᱠᱟᱛᱮ ᱚᱸᱰᱮ ᱟᱫᱷᱟᱨ ᱨᱮᱱᱟᱜ ᱡᱟᱦᱟᱸ ᱛᱤᱱᱟᱜ ᱮᱰᱨᱮᱥ ᱟᱨ ᱵᱟᱝᱠᱷᱟᱱ ᱧᱩᱛᱩᱢ ᱵᱚᱫᱚᱞ ᱦᱩᱭᱩᱜᱼᱟ ᱚᱱᱟ ᱵᱚᱫᱚᱞ ᱚᱪᱚ ᱦᱩᱭᱩᱜᱼᱟ ᱚᱱᱟ ᱥᱟᱶᱛᱮ ᱟᱫᱷᱟᱨ ᱨᱮᱱᱟᱝ ᱨᱮᱥᱤᱯ

ᱠᱚᱭ ᱦᱩᱭᱩᱜᱼᱟ ᱟᱫᱷᱟᱨ ᱫᱚ ᱮᱠ ᱢᱤᱫ ᱫᱚ ᱵᱟᱭᱳᱢᱮᱴᱨᱤᱠ ᱟᱨ ᱫᱚᱨᱠᱟᱨᱚᱜᱼᱟ ᱚᱱᱟ ᱞᱟᱹᱜᱤᱫ ᱯᱟᱭᱳᱢᱮᱴᱨᱤᱠ ᱦᱚᱸ ᱞᱟᱹᱠᱛᱤ ᱜᱮᱭᱟ ᱟᱨ ᱟᱫᱷᱟᱨ ᱴᱷᱤᱠ ᱛᱟᱦᱮᱱ ᱠᱷᱟᱱ ᱡᱚᱛᱚ ᱦᱚᱲ ᱢᱟᱱᱮ ᱟᱫᱷᱟᱨ ᱱᱚᱢᱵᱚᱨ ᱛᱮᱜᱮᱢ ᱴᱷᱤᱠᱟᱹᱭᱟ ᱡᱮ ᱱᱩᱭ ᱚᱠᱟᱨᱮᱱᱤᱡ ᱠᱟᱱᱟᱭ ᱱᱚᱢᱵᱚᱨᱮᱢ ᱴᱨᱟᱠᱤᱝ ᱠᱮᱫ ᱠᱷᱟᱱ ᱜᱮ ᱴᱷᱤᱠᱟᱹᱭᱟ ᱡᱮ ᱟᱫᱷᱟᱨ ᱫᱚ ᱱᱩᱭ ᱫᱚ ᱱᱚᱰᱮᱱᱤᱡ ᱠᱟᱱᱟᱭ ᱢᱮᱱᱛᱮ ᱚᱱᱟᱛᱮ ᱟᱫᱷᱟᱨ ᱟᱯᱰᱮᱴ ᱫᱚ ᱱᱤᱦᱟᱹᱛ ᱜᱮ ᱫᱚᱨᱠᱟᱨ ᱟᱫᱷᱟᱨ ᱤᱫᱤ ᱠᱟᱛᱮᱫ ᱜᱮ ᱱᱤᱛᱳᱜ ᱡᱚᱛᱚᱣᱟᱜ ᱜᱚᱴᱟ ᱡᱚᱛᱚᱣᱟᱜ ᱠᱟᱹᱢᱤ ᱨᱮ ᱡᱚᱛᱚ ᱠᱟᱹᱢᱤ ᱨᱮ ᱟᱫᱷᱟᱨ ᱫᱚ ᱱᱤᱦᱟᱹᱛ ᱜᱮ ᱫᱚᱨᱠᱟᱨᱟ ᱡᱟᱦᱟᱸ ᱛᱤᱱᱟᱹᱜ ᱜᱮ ᱵᱮᱝᱠ ᱦᱩᱭᱮᱱ ᱥᱚᱨᱠᱟᱨᱟᱜ ᱡᱟᱦᱟᱸ ᱛᱤᱱᱟᱹᱜ ᱜᱮ ᱠᱟᱹᱢᱤ ᱦᱩᱭᱮᱱ ᱟᱨ ᱯᱨᱟᱭᱵᱷᱮᱴ ᱠᱟᱹᱢᱤ ᱠᱚᱨᱮ ᱦᱚᱸ ᱚᱱᱠᱟᱱᱟᱜ ᱠᱟᱹᱢᱤ ᱠᱚᱨᱮ ᱦᱚᱸ ᱟᱫᱷᱟᱨ ᱫᱚ ᱟᱹᱰᱤ ᱜᱮ ᱞᱟᱹᱠᱛᱤ ᱟᱱᱟ ᱚᱱᱟᱛᱮ ᱟᱫᱷᱟᱨ ᱟᱯᱰᱮᱴ ᱫᱚᱨᱠᱟᱨ ᱜᱮ ᱡᱷᱚᱛᱚ ᱜᱮ ᱡᱚᱛᱚᱣᱟᱜ ᱨᱮ ᱱᱚᱣᱟ ᱨᱮᱥᱚᱱ ᱧᱮᱞ ᱢᱮ ᱨᱮᱥᱚᱱ ᱠᱟᱨᱰ ᱨᱮᱦᱚᱸ ᱚᱸᱰᱮ ᱦᱚᱸ ᱟᱫᱷᱟᱨ ᱟᱯᱰᱮᱴ ᱮ ᱠᱮ ᱣᱭᱟᱭ ᱥᱤ ᱤᱫᱤᱭᱟᱭ ᱟᱫᱷᱟᱨ ᱤᱫᱤᱭᱟᱭ ᱚᱱᱟᱛᱮ ᱯᱷᱤᱝᱜᱟᱨᱮ ᱤᱫᱤᱭᱟ ᱟᱨ ᱵᱟᱝᱠᱷᱟᱱ ᱨᱮᱥᱚᱱ ᱠᱟᱨᱰ ᱨᱮᱦᱚᱸ ᱪᱟᱣᱞᱮ ᱦᱚᱸ ᱵᱟᱢ ᱩᱴᱷᱟᱹᱣ ᱫᱟᱲᱮᱭᱟᱜ ᱱᱟ ᱚᱱᱟᱛᱮ ᱟᱫᱷᱟᱨ ᱫᱚ ᱟᱹᱰᱤ ᱜᱮ ᱟᱨ ᱡᱟᱹᱨᱩᱲᱟ ᱯᱟᱸᱪ ᱵᱚᱨᱥᱚ ᱠᱷᱚᱱ ᱪᱮᱛᱟᱱ ᱡᱟᱦᱟᱸ ᱜᱤᱫᱽᱨᱟᱹ ᱠᱚ ᱟᱫᱷᱟᱨ ᱠᱚ ᱯᱷᱚᱴᱳ ᱠᱚᱜᱼᱟ ᱩᱱᱠᱩ ᱫᱚ ᱫᱚᱲᱦᱟᱛᱮ ᱟᱨᱦᱚᱸ ᱟᱯᱰᱮᱴ ᱫᱚᱨᱠᱟᱨᱚᱜᱼᱟ ᱪᱮᱠᱟᱹᱛᱮ ᱩᱱᱠᱩᱣᱟᱜ ᱜᱤᱫᱽᱨᱟᱹ ᱨᱮᱱ ᱵᱟᱭᱳᱢᱮᱴᱨᱤᱠ ᱵᱟᱭᱳᱭᱦᱟᱛᱟᱣᱟ ᱩᱱᱠᱩ ᱫᱚ ᱠᱷᱟᱹᱞᱤ ᱯᱷᱤᱝᱜᱟᱨ ᱤᱭᱟᱹ ᱠᱚ ᱚᱱᱟ ᱯᱷᱤᱝᱜᱟᱨ ᱤᱭᱟᱹ ᱛᱟᱠᱚ ᱵᱟᱭ ᱤᱫᱤᱭᱟ ᱚᱱᱟᱛᱮ ᱫᱚᱲᱦᱟ ᱩᱱᱠᱩᱣᱟᱜ ᱫᱚ ᱟᱯᱰᱮᱴ ᱫᱚᱨᱠᱟᱨᱚᱜᱼᱟ